ᱢᱚᱬᱮ ᱜᱚᱴᱟᱝ ᱢᱟ ᱦᱤᱛ ᱨᱮᱱᱟᱜ ᱧᱩᱛᱩᱢ ᱠᱚᱫᱚ ᱦᱩᱭᱩᱜ ᱠᱟᱱᱟ ᱯᱩᱭᱞᱩ ᱯᱷᱟ ᱜᱩᱱ ᱢᱚᱬᱮ ᱢᱟᱜᱽ ᱜᱮᱞᱵᱟᱨ ᱪᱟ ᱛ ᱜᱮᱞ ᱛᱩᱨᱩᱭ ᱯᱩᱥ ᱮᱭᱟᱭ ᱥᱚᱨᱦᱟᱭ